ᱦᱮᱞᱳᱣ ᱤᱭᱟᱹ ᱟᱢ ᱠᱚᱱᱴᱮᱠᱴᱟᱨ ᱠᱟᱱᱟᱢ ᱠᱤ ᱚᱸᱻ ᱤᱧ ᱫᱚ ᱯᱮᱥᱮᱱᱡᱟᱨ ᱠᱟᱱᱟᱹᱧ ᱥᱮᱛᱟᱜ ᱨᱮ ᱜᱟᱹᱰᱤ ᱯᱮ ᱤᱭᱟᱹ ᱟᱠᱟᱫᱟ ᱚᱱᱟ ᱤᱭᱟᱹ ᱟᱠᱟᱫᱟ ᱯᱩᱨᱩᱞᱤᱭᱟᱹ ᱡᱮᱞᱟ ᱠᱷᱚᱡ ᱩᱱᱟᱹᱜ ᱥᱟᱺᱜᱤᱧ ᱯᱩᱨᱩᱞᱤᱭᱟᱹ ᱠᱷᱚᱡ ᱫᱮᱡ ᱥᱮᱱᱚᱜ ᱠᱟᱱᱟ ᱩᱱᱟᱹᱜ ᱥᱟᱺᱜᱤᱧ ᱤᱧ ᱪᱟᱞᱟᱜᱼᱟ ᱠᱳᱞᱠᱟᱛᱟ ᱟᱫᱚ ᱠᱟᱹᱴᱤᱡ ᱨᱮᱸᱜᱮᱡ ᱟᱠᱟᱫᱤᱧᱟ ᱠᱟᱴᱤᱡᱩ ᱦᱚᱨᱮ ᱜᱟᱹᱰᱤ ᱯᱮ ᱛᱤᱜᱩ ᱞᱮᱠᱷᱟᱡ ᱵᱟᱝ ᱦᱩᱭᱩᱜᱼᱟ ᱵᱟᱨᱳᱴᱟ ᱜᱟᱱ ᱵᱟᱡᱟᱣ ᱮᱱᱟ ᱟᱫᱚ ᱤᱧ ᱫᱚ ᱥᱮᱛᱟᱜ ᱨᱮᱧ ᱫᱮᱡ ᱟᱠᱟᱱᱟ ᱤᱧ ᱫᱚ ᱥᱮᱛᱟᱜ ᱨᱮᱧ ᱫᱮᱡ ᱟᱠᱟᱱᱟ ᱦᱮᱸ ᱛᱚᱢᱟ ᱟᱫᱚ ᱠᱟᱴᱤᱡ ᱵᱟᱝ ᱨᱮᱸᱜᱮᱡ ᱤᱧ ᱠᱟᱱᱟ ᱩᱱᱟᱹᱜ ᱥᱟᱺᱜᱤᱧ ᱠᱷᱚᱡ ᱤᱧ ᱫᱮᱡ ᱦᱤᱡᱩᱜ ᱠᱟᱱᱟ ᱛᱷᱚᱲᱟ ᱜᱟᱱ ᱛᱤᱜᱩ ᱞᱮᱠᱷᱟᱡ ᱯᱮ ᱵᱟᱝ ᱦᱩᱭᱩᱜᱼᱟ ᱦᱮᱸ ᱛᱚᱢᱟ ᱠᱟᱹᱴᱤᱡ ᱦᱮᱸ ᱠᱟᱹᱴᱤᱡ ᱠᱩᱞᱤᱭᱮᱢ ᱦᱮᱸ ᱯᱚᱭᱥᱟ ᱢᱮᱱᱟᱜ ᱛᱤᱧ ᱜᱮᱭᱟ ᱩᱱᱟᱹᱜ ᱥᱟᱺᱜᱤᱧ ᱠᱷᱚᱡ ᱤᱧ ᱦᱤᱡᱩᱜ ᱠᱟᱱᱟ ᱵᱤᱱ ᱯᱚᱭᱥᱟ ᱟᱛᱮᱜᱮᱧ ᱦᱤᱡᱩᱜᱼᱟ ᱠᱤ ᱨᱮᱸᱜᱮᱡ ᱟᱠᱟᱫᱤᱧᱟ ᱪᱟᱲᱢᱟᱲ ᱰᱟᱭᱵᱷᱟᱨ ᱢᱮᱛᱟᱭ ᱢᱮ ᱛᱤᱜᱩᱭ ᱢᱮᱛᱳ ᱡᱟᱦᱟᱸ ᱠᱚᱨᱮ ᱦᱳᱴᱮᱞ ᱢᱚᱴᱮᱞ ᱠᱚ ᱢᱮᱱᱟᱜ ᱠᱷᱟᱡ ᱠᱟᱹᱴᱤᱡ ᱪᱮᱞᱟᱝ ᱤᱧ ᱡᱚᱢᱟ ᱦᱮᱸ